ᱱᱤᱭᱟᱹ ᱵᱤᱨᱵᱷᱩᱢ ᱨᱮ ᱦᱚᱱᱚᱛ ᱨᱮ ᱠᱚᱨᱢᱚ ᱥᱚᱸᱥᱛᱷᱟᱱ ᱫᱚ ᱵᱟᱹᱱᱩᱜᱼᱟ ᱟᱨ ᱦᱚᱲᱠᱚᱫᱚ ᱥᱚᱨᱠᱟᱨᱤ ᱪᱟᱹᱠᱨᱤ ᱜᱮᱠᱚ ᱠᱩᱥᱤᱭᱟᱜᱼᱟ ᱟᱨ ᱟᱨ ᱤᱧᱟᱹᱜ ᱠᱟᱹᱢᱤ ᱨᱮᱭᱟᱜ ᱦᱚᱸ ᱦᱟᱞᱚᱛ ᱫᱚ ᱮᱠᱷᱚᱱᱚ ᱟᱹᱰᱤ ᱠᱷᱟᱨᱟᱯ ᱜᱮᱭᱟ ᱪᱮᱫᱜᱮ ᱵᱟᱹᱧ ᱠᱟᱹᱢᱤᱭᱟ